ᱟᱞᱮ ᱚᱱᱛᱮ ᱨᱮ ᱡᱚᱠᱷᱚᱱ ᱪᱟᱥᱼᱵᱟᱥ ᱦᱩᱭᱩᱜᱼᱟ ᱩᱱᱥᱚᱢᱚᱭ ᱫᱚ ᱯᱟᱹᱭᱞᱟᱹ ᱞᱮ ᱮᱢᱟ ᱯᱷᱚᱥᱯᱮᱹᱴ ᱟᱨᱚᱞᱮ ᱮᱢᱟᱜᱼᱟ ᱪᱩᱱ ᱟᱨ ᱡᱚᱠᱷᱚᱱᱜᱮ ᱦᱟᱨᱟᱜᱼᱟ ᱩᱱᱠᱷᱟᱱ ᱜᱮᱞᱮ ᱧᱮᱞ ᱠᱚᱣᱟ ᱛᱤᱡᱩ ᱱᱚᱝᱠᱟᱱ ᱛᱤᱡᱩ ᱠᱟᱱᱟ ᱠᱚ ᱡᱟᱦᱟᱸᱛᱤᱱᱟᱹᱜ ᱥᱟᱨ ᱫᱚᱠᱟᱱ ᱠᱷᱚᱱᱟᱜ ᱞᱮ ᱟ ᱜᱩᱭᱟ ᱚᱱᱟᱛᱮᱦᱚᱸ ᱵᱟᱝᱠᱚ ᱜᱩᱡᱩᱜᱼᱟ ᱠᱤᱱᱛᱩ ᱛᱚᱵᱩᱞᱮ ᱪᱮᱥᱴᱟᱭᱟ ᱡᱮ ᱡᱟᱛᱮ ᱠᱚ ᱜᱩᱡᱩᱜ ᱢᱟ ᱟᱨ ᱞᱮ ᱛᱚᱲᱟᱣ ᱨᱟᱠᱟᱵᱟ ᱟᱨ ᱚᱱᱟ ᱠᱚ ᱟᱹᱠᱷᱨᱤᱧ ᱵᱟᱹᱠᱷᱨᱤᱧ ᱠᱟᱛᱮᱫ ᱥᱚᱝᱥᱟᱨ ᱠᱚᱞᱮ ᱪᱟᱞᱟᱣᱟ ᱟᱨ ᱱᱩᱠᱩ ᱛᱤᱡᱩ ᱫᱚ ᱵᱟᱝᱜᱮᱠᱚ ᱜᱩᱡᱩᱜ ᱞᱟᱹᱜᱤᱫᱚᱜᱼᱟ ᱵᱷᱟᱜᱮ ᱟᱨ ᱩᱱᱠᱩ ᱛᱤᱡᱩ ᱦᱚᱸ ᱥᱮᱬᱟ ᱞᱮᱱᱠᱷᱟᱱ ᱜᱮ ᱵᱟᱝᱠᱚ ᱛᱟᱦᱮᱱᱟ ᱟᱨ ᱫᱚᱢᱮ ᱥᱯᱨᱮᱹᱞᱮ ᱢᱟᱹᱨᱩᱣᱟᱜᱼᱟ